ᱢᱤᱫ ᱟᱦᱟᱨ ᱢᱮᱱᱟᱜ ᱟᱠᱟᱫ ᱚᱸᱰᱮ ᱡᱮᱢᱚᱱ ᱛᱮᱦᱮᱧ ᱚᱸᱰᱮ ᱦᱟᱹᱠᱩ ᱠᱚ ᱟᱲᱟᱜ ᱞᱮᱠᱚ ᱠᱷᱟᱱ ᱟᱹᱰᱤ ᱵᱷᱟᱹᱜᱤᱜᱼᱟ ᱟᱨ ᱟᱹᱰᱤ ᱢᱟᱨᱟᱝ ᱢᱟᱨᱟᱝ ᱠᱚ ᱦᱟᱨᱟ ᱞᱮᱱ ᱠᱷᱟᱱ ᱚᱱᱟ ᱢᱤᱫᱴᱤᱡ ᱡᱟᱞᱛᱮ ᱡᱮᱢᱚᱱ ᱥᱟᱵ ᱦᱩᱭᱩᱜᱼᱟ ᱱᱩᱱᱟᱹᱜ ᱦᱩᱰᱤᱧ ᱦᱚᱸ ᱵᱟᱝ ᱚᱱᱟᱠᱚ ᱡᱮᱢᱚᱱ ᱞᱟᱹᱴᱩ ᱨᱮᱜᱮ ᱛᱟᱦᱮᱱ ᱢᱟ ᱚᱱᱟ ᱧᱮᱞ ᱡᱚᱝ ᱦᱚᱸ ᱱᱟᱯᱟᱭ ᱛᱟᱦᱮᱱ ᱢᱟ ᱟᱬᱜᱚᱱ ᱠᱚᱦᱚᱸ ᱪᱮᱦᱨᱟ ᱥᱮ ᱟᱨ ᱰᱷᱚᱸᱜᱟ ᱠᱚ ᱵᱚᱞᱚᱱ ᱢᱟ ᱚᱱᱠᱟᱱ ᱫᱟᱜ ᱨᱮᱢ ᱵᱚᱞᱚ ᱞᱮᱱᱠᱷᱟᱱ ᱤᱱᱟᱹ ᱵᱷᱤᱛᱨᱤ ᱠᱚ ᱜᱚᱴᱟ ᱫᱟᱬᱟ ᱫᱟᱲᱮᱭᱟᱜ ᱢᱟᱢ ᱡᱮᱢᱚᱱ ᱚᱱᱟᱛᱮ ᱟᱨ ᱡᱟᱦᱟᱱ ᱟᱡᱟᱨ ᱡᱚᱵᱽᱨᱟ ᱠᱚᱦᱚᱸ ᱟᱞᱚ ᱛᱟᱦᱮᱱᱢᱟ ᱟᱨ ᱥᱟᱯᱷᱟ ᱥᱩᱛᱨᱟᱹᱜᱮ ᱚᱱᱟ ᱠᱚ ᱛᱟᱦᱮᱱ ᱢᱟ ᱢᱤᱫ ᱚᱡᱽᱨᱟ ᱛᱟᱦᱮᱸ ᱞᱮᱱᱠᱷᱟᱱ ᱚᱸᱰᱮ ᱛᱮᱦᱮᱧ ᱫᱟᱜ ᱦᱚᱸ ᱟᱵᱚ ᱟᱹᱰᱤ ᱨᱚᱠᱚᱢ ᱵᱚᱱ ᱵᱮᱵᱷᱟᱨᱮᱜᱼᱟ ᱚᱱᱟᱦᱚᱸ ᱡᱮᱢᱚᱱ ᱟᱵᱚᱨᱡᱚᱱᱟ ᱦᱚᱸ ᱟᱞᱚ ᱛᱟᱦᱮᱱᱢᱟ ᱚᱱᱠᱟᱜᱮ ᱛᱮᱢᱚᱱ ᱦᱟᱹᱠᱩ ᱠᱚ ᱵᱚᱱ ᱟᱵᱚ ᱤᱭᱟᱹ ᱟᱲᱟᱜ ᱞᱮᱠᱚ ᱠᱷᱟᱱ ᱠᱚ ᱛᱮᱦᱮᱧ ᱛᱤᱱᱟᱹᱜ ᱛᱮᱦᱮᱧᱮᱢ ᱵᱤᱡᱽᱱᱮᱥ ᱠᱮᱜᱼᱟ ᱟᱨ ᱢᱤᱫ ᱫᱤᱱ ᱚᱱᱠᱟᱜᱮ ᱟᱹᱰᱤ ᱜᱟᱱ ᱥᱟᱵ ᱟᱛᱮᱱ ᱦᱚᱸ ᱛᱮᱦᱮᱧ ᱟᱨ ᱢᱤᱫ ᱢᱤᱫ ᱵᱟᱨ ᱯᱚᱭᱥᱟ ᱨᱮᱦᱚᱸ ᱚᱱᱟ ᱠᱟᱢᱟᱣ ᱟᱭ